ᱦᱮᱞᱳ ᱨᱟᱡᱮᱥ ᱫᱟ ᱤᱧ ᱱᱚᱣᱟ ᱢᱩᱰᱩ ᱴᱚᱞᱟ ᱠᱷᱚᱱᱤᱧ ᱨᱚᱲᱮᱫ ᱠᱟᱱᱟ ᱟᱞᱮᱭᱟᱜ ᱯᱨᱳᱜᱽᱨᱟᱢ ᱢᱮᱱᱟᱜᱼᱟ ᱯᱚᱸᱪᱤᱥ ᱡᱩᱱ ᱛᱚ ᱤᱧ ᱡᱟᱹᱨᱩᱲᱤᱧ ᱠᱟᱱ ᱛᱟᱦᱮᱱᱟ ᱱᱚᱰᱮ ᱯᱚᱱᱨᱚ ᱡᱚᱱᱟ ᱦᱚᱲ ᱞᱟᱹᱜᱤᱫ ᱱᱟᱥᱛᱟ ᱯᱟᱨᱥᱮᱹᱞ ᱡᱟᱹᱨᱩᱲᱤᱧ ᱠᱟᱱ ᱛᱟᱦᱮᱱ ᱟᱨ ᱱᱚᱣᱟ ᱯᱟᱨᱥᱮᱹᱞ ᱨᱮᱫᱚ ᱱᱚᱨᱟᱞᱤ ᱟᱢ ᱠᱷᱟᱹᱞᱤ ᱫᱟᱠᱟ ᱫᱟᱹᱞ ᱩᱛᱩ ᱟᱹᱞᱩ ᱵᱷᱩᱡᱤᱭᱟ ᱟᱨ ᱡᱟᱦᱟᱴᱟᱜ ᱜᱮ ᱢᱤᱫᱴᱟᱱ ᱥᱚᱵᱽᱡᱤ ᱩᱛᱩ ᱡᱮᱢᱚᱱ ᱠᱚᱢ ᱢᱚᱥᱞᱟ ᱛᱮ ᱦᱩᱭᱩᱜ ᱚᱱᱠᱟᱱᱟᱜ ᱢᱤᱫᱴᱮᱱ ᱵᱮᱵᱚᱥᱛᱷᱟ ᱟᱨ ᱥᱟᱶᱛᱮ ᱥᱮᱞᱟᱴ ᱟᱨ ᱱᱚᱣᱟᱜᱮ ᱯᱟᱨᱥᱮᱹᱞ ᱨᱮ ᱟᱨ ᱵᱚᱛᱚᱞ ᱫᱟᱜ ᱱᱟᱦᱟᱜ ᱯᱚᱱᱨᱚᱴᱤ ᱥᱮ ᱫᱚᱥ ᱵᱟᱡᱮ ᱠᱷᱚᱱᱟᱜ ᱟᱞᱮᱭᱟᱜ ᱯᱨᱳᱜᱽᱨᱟᱢ ᱚᱱᱟ ᱪᱟᱨ ᱵᱟᱡᱮ ᱦᱟᱹᱵᱤᱡ ᱛᱳ ᱵᱟᱨᱚ ᱮᱠ ᱵᱟᱡᱮ ᱵᱷᱤᱛᱨᱤ ᱛᱮ ᱯᱚᱸᱪᱤᱥ ᱡᱩᱱ ᱱᱟᱦᱟᱜ ᱟᱢ ᱚᱸᱰᱮ ᱚᱱᱟ ᱚᱰᱟᱨᱮᱢ ᱥᱮᱴᱮᱨ ᱦᱚᱴᱚ ᱠᱟᱜᱼᱟ ᱴᱷᱤᱠ ᱜᱮᱭᱟ ᱢᱟ ᱛᱚᱵᱮ ᱫᱚᱦᱚᱭ ᱫᱟᱹᱧ